ᱤᱧ ᱢᱤᱫᱴᱮᱱ ᱵᱟᱡᱟᱡ ᱠᱳᱢᱯᱟᱱᱤᱭᱟᱝ ᱴᱮᱵᱤᱞ ᱯᱷᱮᱱ ᱤᱧ ᱠᱤᱨᱤᱧ ᱞᱮᱫᱟ ᱟᱭᱢᱟ ᱦᱚᱲ ᱠᱚ ᱢᱮᱛᱟ ᱫᱤᱧ ᱛᱟᱦᱮᱸᱫᱼᱟ ᱱᱚᱶᱟ ᱵᱟᱡᱟᱡ ᱠᱳᱢᱯᱟᱱᱤᱭᱟᱝ ᱴᱮᱵᱤᱞ ᱯᱷᱮᱱ ᱫᱚ ᱵᱟᱝ ᱵᱩᱜᱤᱭᱟ ᱠᱤᱱᱛᱩ ᱤᱧ ᱫᱚ ᱮᱱᱛᱮᱦᱚᱸ ᱚᱱᱟᱜᱤᱧ ᱦᱟᱛᱟᱣ ᱠᱮᱫᱟ ᱱᱤᱛᱚᱜ ᱟᱭᱢᱟ ᱫᱤᱱ ᱪᱟᱞᱟᱣ ᱯᱚᱨᱮ ᱦᱚᱸ ᱱᱚᱶᱟ ᱯᱷᱮᱱ ᱟᱹᱰᱤ ᱢᱚᱸᱡᱽ ᱜᱮ ᱠᱟᱹᱢᱤᱭ ᱮᱢ ᱤᱫᱤ ᱭᱮᱫᱟ ᱱᱤᱛᱚᱜ ᱦᱚᱸ ᱮᱠᱷᱚᱱ ᱦᱚᱸ ᱵᱟᱝ ᱵᱟᱹᱲᱤᱡ ᱟᱠᱟᱱᱟ